ᱚᱠᱚᱭ ᱵᱤᱱ ᱞᱟᱹᱭᱮᱫᱼᱟ ᱠᱟᱥᱴᱚᱢᱟᱨ ᱦᱮᱸ ᱚ ᱪᱟᱣᱞᱮ ᱠᱚ ᱢᱮᱱᱟᱜᱼᱟᱥᱮ ᱵᱟᱝᱼᱟ ᱥᱩᱱᱩᱢ ᱠᱚ ᱵᱩᱞᱩᱝ ᱠᱚ ᱚᱻ ᱟᱫᱚ ᱛᱤᱱᱟᱹᱜ ᱠᱟᱛᱮᱫ ᱠᱮᱡᱤ ᱫᱚ ᱚ ᱟᱨ ᱵᱩᱞᱩᱝ ᱠᱚᱫᱚ ᱚ ᱟᱫᱚ ᱛᱚᱵᱮ ᱠᱷᱟᱱ ᱦᱮᱸ ᱪᱟᱣᱞᱮ ᱠᱚᱫᱚ ᱠᱟᱹᱴᱤᱡ ᱛᱷᱚᱠᱟ ᱫᱷᱟᱨᱟ ᱜᱮ ᱦᱟᱸᱜ ᱞᱮ ᱦᱟᱛᱟᱣᱟ ᱠᱟᱹᱡ ᱰᱤᱥᱠᱟᱣᱩᱱᱴ ᱠᱚ ᱟᱲᱟᱜ ᱧᱚᱜᱽ ᱢᱮ ᱦᱮᱸ ᱚ ᱤᱭᱟᱹ ᱠᱚ ᱛᱟᱦᱞᱮ ᱟᱨ ᱥᱟᱥᱟᱝ ᱢᱚᱥᱞᱟ ᱠᱚᱫᱚ ᱢᱮᱱᱟᱜ ᱟᱥᱮ ᱵᱟᱝ ᱜᱮ ᱚ ᱢᱮᱱᱟᱜ ᱜᱮᱭᱟ ᱟᱨ ᱚᱱᱟ ᱠᱚᱫᱚ ᱫᱟᱢ ᱠᱚᱫᱚ ᱪᱮᱫ ᱞᱮᱠᱟ ᱟᱨ ᱯᱮᱠᱮᱴ ᱠᱚᱫᱚ ᱛᱚᱵᱮ ᱪᱮᱫ ᱞᱮᱠᱟ ᱯᱮᱠᱮᱴ ᱠᱚᱫᱚ ᱪᱮᱫ ᱞᱮᱠᱟ ᱚ ᱚᱱᱟ ᱠᱚᱨᱮ ᱫᱚ ᱰᱤᱥᱠᱟᱣᱩᱱᱴ ᱠᱚᱫᱚ ᱢᱮᱱᱟᱜ ᱟᱥᱮ ᱵᱟᱝ ᱦᱮᱸ ᱛᱚᱵᱮ ᱜᱮ ᱦᱟᱸᱜ ᱞᱮ ᱦᱟᱛᱟᱣ ᱜᱮᱭᱟ ᱡᱮᱛᱮ ᱜᱮ ᱦᱟᱸᱜ ᱟᱨ ᱤᱭᱟᱹ ᱫᱚ ᱥᱩᱱᱩᱢ ᱠᱚᱫᱚ ᱥᱩᱱᱩᱢ ᱠᱚᱫᱚ ᱪᱮᱫ ᱞᱮᱠᱟ ᱦᱚᱸ ᱡᱚᱢ ᱥᱩᱱᱩᱢ ᱠᱚ ᱚᱡᱚᱜ ᱥᱩᱱᱩᱢ ᱠᱚ ᱡᱚᱛᱚ ᱞᱮᱠᱟᱱᱟᱜ ᱜᱮ ᱚᱻ ᱟᱨ ᱥᱟᱵᱚᱱ ᱠᱚᱫᱚ ᱪᱮᱫ ᱞᱮᱠᱟ ᱞᱩᱜᱽᱲᱤᱡ ᱥᱟᱵᱚᱱ ᱠᱚᱫᱚ ᱦᱮᱸ ᱟᱨ ᱚᱡᱚᱜ ᱥᱟᱵᱚᱱ ᱠᱚᱫᱚ ᱚᱡᱚᱜ ᱥᱟᱵᱚᱱ